ᱯᱟᱸᱪᱚᱭ ᱢᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱛᱤᱨᱤᱥᱮ ᱡᱩᱱ ᱦᱩᱞ ᱢᱟᱦᱟ ᱯᱚᱱᱮᱨᱚᱭ ᱟᱜᱚᱥᱴ ᱯᱷᱩᱨᱜᱟᱹᱞ ᱢᱟᱦᱟ ᱯᱟᱸᱪ ᱥᱮᱯᱴᱮᱢᱵᱚᱨ ᱢᱟᱪᱮᱫ ᱢᱟᱦᱟ ᱵᱟᱭᱤᱥ ᱰᱤᱥᱮᱢᱵᱚᱨ ᱡᱟᱱᱟᱢ ᱯᱟᱹᱨᱥᱤ ᱢᱟᱦᱟ